ᱛᱤᱦᱤᱧ ᱠᱷᱚᱱ ᱢᱤᱫ ᱵᱟᱨ ᱥᱮᱨᱢᱟ ᱞᱟᱦᱟᱨᱮ ᱟᱞᱮ ᱱᱚᱰᱮ ᱢᱟᱱᱠᱚᱲ ᱨᱮᱱᱟᱜ ᱢᱤᱫᱴᱮᱱ ᱠᱞᱟᱵᱽ ᱢᱮᱱᱟᱜᱼᱟ ᱥᱴᱟᱨ ᱠᱞᱟᱵᱽ ᱚᱱᱟ ᱢᱟᱱᱠᱚᱲ ᱥᱴᱟᱨ ᱠᱞᱟᱵᱽ ᱯᱟᱦᱴᱟ ᱠᱷᱚᱱ ᱢᱤᱫᱴᱮᱱ ᱵᱟᱭᱤᱠ ᱨᱮᱥ ᱠᱚᱢᱯᱤᱴᱤᱥᱮᱱ ᱦᱩᱭ ᱞᱮᱱᱟ ᱛᱚ ᱚᱱᱟ ᱵᱟᱭᱤᱠ ᱨᱮᱥ ᱠᱚᱢᱯᱤᱴᱤᱥᱮᱱ ᱨᱮ ᱤᱧ ᱱᱚᱰᱮᱧ ᱯᱟᱨᱴᱤᱥᱚᱯᱮᱴ ᱞᱮᱫᱟ ᱚᱸᱰᱮ ᱤᱧᱟᱹᱜ ᱜᱟᱹᱰᱤᱧ ᱤᱫᱤ ᱞᱮᱫᱟ ᱟᱭᱢᱟ ᱠᱷᱮᱞᱳᱰᱤᱭᱟᱹ ᱠᱚ ᱦᱮᱡ ᱞᱮᱱᱟ ᱟᱭᱢᱟ ᱨᱮᱥᱟᱨ ᱠᱚ ᱦᱮᱡ ᱞᱮᱱᱟ ᱡᱟᱦᱟᱸᱭ ᱠᱚᱫᱚ ᱟᱠᱚᱣᱟᱜ ᱱᱟᱣᱟ ᱱᱟᱣᱟ ᱜᱟᱹᱰᱤ ᱠᱚ ᱟᱹᱜᱩ ᱠᱟᱛᱮᱫ ᱞᱟᱭᱤᱱ ᱨᱮᱠᱚ ᱛᱤᱸᱜᱩᱣ ᱟᱠᱟᱱ ᱛᱟᱦᱮᱸᱜᱼᱟ ᱤᱧ ᱦᱚᱸ ᱯᱮ ᱱᱚᱢᱵᱚᱨ ᱡᱟᱦᱟᱸ ᱤᱭᱟᱹ ᱛᱟᱦᱮᱱᱟ ᱵᱷᱟᱜᱽ ᱛᱟᱦᱮᱱᱟ ᱚᱱᱟ ᱯᱮ ᱱᱚᱢᱵᱚᱨ ᱠᱳᱰ ᱵᱷᱟᱜᱽ ᱨᱤᱧ ᱛᱟᱦᱮᱸ ᱠᱟᱱᱟ ᱫᱚᱥ ᱵᱟᱡᱮᱜ ᱥᱚᱢᱚᱭ ᱜᱮ ᱟᱞᱮᱭᱟᱜ ᱢᱟᱱᱮ ᱨᱮᱥᱤᱝ ᱠᱚᱢᱯᱤᱴᱤᱥᱮᱱ ᱟᱨᱟᱢᱵᱷᱚᱭᱮᱱᱟ ᱟᱞᱮᱭᱟᱜ ᱨᱮᱥ ᱫᱚ ᱛᱟᱦᱮᱸ ᱠᱟᱱᱟ ᱢᱟᱱᱠᱚᱲ ᱠᱷᱚᱱ ᱯᱟᱱᱟᱜᱚᱲ ᱫᱷᱟᱹᱵᱤᱡ ᱯᱨᱟᱭ ᱠᱩᱲᱤ ᱛᱷᱮᱠᱮ ᱪᱚᱞᱞᱤᱥ ᱠᱤᱞᱳᱢᱤᱴᱟᱨ ᱨᱮᱥ ᱢᱮᱱᱟᱜ ᱛᱤᱧᱟ ᱛᱟᱦᱮᱸ ᱠᱟᱱᱟ ᱛᱚ ᱚᱱᱟ ᱠᱩᱲᱤ ᱛᱷᱮᱠᱮ ᱪᱚᱞᱞᱤᱥ ᱠᱤᱞᱳᱢᱤᱴᱟᱨ ᱨᱮᱥ ᱨᱮ ᱚᱠᱚᱭ ᱛᱤᱱᱟᱹᱜ ᱛᱟᱲᱟᱛᱟᱹᱲᱤ ᱟᱨ ᱛᱤᱱᱟᱹᱜ ᱢᱚᱡᱽ ᱥᱟᱺᱦᱤᱡ ᱵᱮᱜᱚᱨ ᱮᱠᱥᱤᱰᱮᱱᱴ ᱠᱟᱛᱮᱫ ᱟᱹᱰᱤ ᱱᱟᱯᱟᱭᱛᱮ ᱜᱟᱹᱰᱤ ᱞᱟᱜᱟ ᱠᱟᱛᱮᱫ ᱡᱚᱛᱚ ᱨᱩᱞᱥ ᱠᱚ ᱯᱷᱳᱞᱳ ᱠᱟᱛᱮᱫ ᱡᱟᱦᱟᱸᱭ ᱯᱟᱹᱭᱞᱟᱹᱨᱮ ᱯᱟᱱᱟᱜᱚᱲ ᱵᱟᱡᱟᱨᱮᱭ ᱥᱮᱴᱮᱨᱚᱜᱼᱟ ᱚᱱᱟ ᱠᱮᱢᱯ ᱨᱮ ᱩᱱᱤᱜᱮᱭ ᱡᱤᱛᱠᱟᱹᱨᱚᱜᱼᱟ ᱛᱚ ᱤᱧ ᱚᱸᱰᱮᱧ ᱛᱟᱦᱮᱸ ᱠᱟᱱᱟ ᱛᱤᱱ ᱱᱚᱢᱵᱚᱨ ᱨᱮ ᱤᱧᱟᱹᱜ ᱵᱮᱪ ᱫᱚ ᱛᱟᱦᱮᱸ ᱠᱟᱱᱟ ᱛᱤᱱ ᱟᱨ ᱤᱭᱟᱹ ᱫᱚ ᱟᱨ ᱤᱧᱟᱹᱜ ᱫᱚ ᱠᱮᱴᱤᱮᱢ ᱜᱟᱹᱰᱤ ᱛᱟᱦᱮᱸ ᱠᱟᱱ ᱛᱤᱧᱟᱹ ᱛᱚ ᱚᱱᱟ ᱠᱮᱴᱤᱮᱢ ᱜᱟᱹᱰᱤ ᱛᱮᱜᱮ ᱤᱧ ᱢᱟᱱᱠᱚᱲ ᱨᱮᱱᱟᱜ ᱡᱟᱦᱟᱸ ᱥᱴᱟᱨ ᱠᱞᱟᱵᱽ ᱨᱮᱱᱟᱜ ᱡᱟᱦᱟᱸ ᱥᱴᱟᱴᱤᱝ ᱯᱚᱭᱮᱱᱴ ᱛᱟᱦᱮᱸ ᱠᱟᱱᱟ ᱚᱸᱰᱮ ᱠᱷᱚᱱᱜᱮ ᱟᱞᱮ ᱜᱟᱹᱰᱤ ᱨᱮᱥ ᱮᱛᱚᱦᱚᱵ ᱱᱟ ᱤᱧᱦᱚᱸ ᱤᱧᱟᱹᱜ ᱜᱟᱹᱰᱤ ᱯᱷᱩᱞᱤᱧ ᱯᱤᱠᱟᱯ ᱠᱮᱫᱟ ᱟᱨ ᱯᱷᱩᱞ ᱯᱤᱠᱟᱯ ᱠᱟᱛᱮᱫ ᱯᱨᱚᱪᱚᱱᱰᱚ ᱥᱯᱤᱰ ᱛᱮ ᱜᱟᱹᱰᱤᱧ ᱞᱟᱜᱟ ᱛᱟᱵ ᱠᱮᱫᱟ ᱟᱨ ᱡᱚᱛᱚ ᱴᱨᱟᱯᱷᱤᱠ ᱯᱩᱞᱤᱥ ᱟᱜ ᱨᱩᱞᱥ ᱠᱚ ᱯᱷᱳᱞᱳ ᱠᱟᱛᱮᱫ ᱦᱚᱲᱠᱚ ᱧᱮᱞ ᱠᱟᱛᱮᱫ ᱮᱠᱮᱵᱟᱨᱮ ᱢᱚᱡᱽ ᱱᱤᱭᱚᱢ ᱠᱟᱱᱩᱱ ᱯᱷᱳᱞᱳ ᱠᱟᱛᱮᱫ ᱟᱹᱰᱤ ᱨᱮᱥᱛᱮ ᱡᱚᱛᱚ ᱦᱚᱲ ᱴᱚᱯᱠᱟᱣ ᱠᱟᱛᱮᱫ ᱤᱧᱜᱮ ᱯᱟᱹᱭᱞᱟᱹ ᱨᱮ ᱯᱟᱱᱟᱜᱚᱲ ᱵᱟᱡᱟᱨ ᱚᱱᱟ ᱠᱮᱢᱯ ᱨᱤᱧ ᱥᱮᱴᱮᱨ ᱞᱮᱱᱟ ᱟᱨ ᱤᱧᱜᱮ ᱚᱱᱟ ᱵᱟᱭᱤᱠ ᱨᱮᱥ ᱠᱚᱢᱯᱤᱴᱤᱥᱮᱱ ᱨᱮᱧ ᱡᱤᱛᱠᱟᱹᱨ ᱞᱮᱱᱟ ᱟᱨ ᱚᱱᱟ ᱡᱤᱛᱠᱟᱹᱨ ᱠᱟᱛᱮᱫ ᱤᱧ ᱢᱤᱫᱴᱮᱱ ᱢᱮᱰᱮᱞ ᱦᱚᱸᱧ ᱧᱟᱢ ᱞᱮᱫᱟ ᱥᱳᱱᱟ ᱨᱮᱱᱟᱜ ᱢᱮᱰᱮᱞ ᱥᱟᱶᱛᱮ ᱢᱤᱫᱴᱮᱱ ᱥᱟᱨᱴᱚᱯᱷᱤᱠᱮᱴ ᱦᱚᱸᱧ ᱧᱟᱢ ᱞᱮᱫᱟ ᱟᱨ ᱚᱱᱟ ᱥᱟᱶᱛᱮ ᱟᱭᱢᱟ ᱢᱟᱹᱱ ᱥᱚᱢᱢᱟᱱ ᱦᱚᱸ ᱤᱧᱠᱚ ᱮᱢᱟᱣᱟᱫᱤᱧ ᱛᱟᱦᱮᱱᱟ ᱪᱮᱫᱟᱜ ᱥᱮᱵᱟᱝ ᱤᱧᱜᱮ ᱥᱟᱱᱛᱟᱞ ᱢᱚᱫᱽᱫᱷᱮ ᱨᱮᱫᱚ ᱯᱨᱚᱛᱷᱚᱢ ᱚᱱᱠᱟᱱ ᱨᱮᱥᱟᱨᱤᱧ ᱛᱩᱫ ᱞᱮᱱᱟ ᱵᱟᱭᱤᱠ ᱨᱮᱥᱟᱨ ᱡᱟᱦᱟᱸ ᱫᱚ ᱤᱧᱜᱮ ᱚᱸᱰᱮ ᱫᱚᱧ ᱯᱟᱨᱴᱤᱥᱮᱯᱮᱴ ᱠᱟᱜ ᱛᱟᱦᱮᱸᱜᱼᱟ ᱚᱱᱟ ᱛᱮᱦᱚᱸ ᱟᱹᱰᱤ ᱢᱟᱨᱟᱝ ᱢᱤᱫᱴᱮᱱ ᱧᱩᱛᱩᱢ ᱦᱩᱭ ᱞᱮᱱ ᱛᱤᱧᱟᱹ ᱚᱱᱠᱟᱜᱮ ᱯᱨᱚᱛᱤ ᱵᱚᱪᱷᱚᱨ ᱜᱮ ᱦᱩᱭᱩᱜᱼᱟ ᱟᱫᱚ ᱦᱟᱸᱜ ᱱᱮᱥ ᱦᱚᱸ ᱱᱚᱰᱮ ᱠᱚᱢᱯᱤᱴᱤᱥᱮᱱ ᱨᱮ ᱤᱧ ᱦᱟᱸᱜ ᱯᱟᱨᱴᱤᱥᱤᱯᱮᱴ ᱫᱟ ᱚᱱᱟ ᱛᱮᱲᱚᱝ ᱱᱚᱣᱟ ᱫᱚ ᱤᱧ ᱞᱟᱹᱜᱤᱫ ᱫᱚ ᱟᱹᱰᱤ ᱢᱟᱨᱟᱝ ᱢᱤᱫᱴᱮᱱ ᱢᱳᱢᱮᱱᱴ ᱛᱟᱦᱮᱸ ᱠᱟᱱᱟ ᱩᱱ ᱦᱤᱞᱳᱜ ᱫᱚ ᱡᱟᱦᱟᱸ ᱫᱤᱱ ᱤᱧᱤᱧ ᱡᱤᱛᱠᱟᱹᱨ ᱞᱮᱱ ᱪᱮᱫᱟᱜ ᱥᱮᱵᱟᱝ ᱞᱟᱭᱤᱯᱷ ᱨᱮ ᱯᱨᱚᱛᱷᱚᱢ ᱵᱟᱨ ᱚᱸᱰᱮᱜᱮ ᱤᱧ ᱫᱚ ᱚᱸᱰᱮᱧ ᱡᱤᱛᱠᱟᱹᱨ ᱞᱮᱱᱟ ᱚᱱᱟ ᱚᱱᱟ ᱥᱴᱟᱨ ᱠᱞᱟᱵᱽ ᱨᱮᱱᱟᱜ ᱚᱱᱟ ᱵᱟᱭᱤᱠ ᱠᱚᱢᱯᱤᱴᱤᱥᱮᱱ ᱨᱮ